ᱦᱮᱸ ᱩᱱᱠᱩ ᱜᱤᱫᱽᱨᱟᱹ ᱠᱚ ᱡᱟᱦᱟᱸ ᱛᱤᱱᱟᱹᱜ ᱢᱳᱵᱟᱭᱤᱞ ᱠᱚ ᱥᱟᱵᱮᱜᱼᱟ ᱚᱱᱟ ᱥᱟᱶᱛᱮ ᱩᱱᱠᱩ ᱜᱤᱫᱽᱨᱟᱹ ᱟᱹᱰᱤ ᱜᱮᱠᱚ ᱠᱷᱟᱨᱟᱯᱚᱜ ᱠᱟᱱᱟ ᱚᱱᱟ ᱦᱩᱭᱱᱟ ᱠᱷᱟᱨᱟᱯᱚᱜ ᱨᱮᱱᱟᱜ ᱢᱳᱵᱟᱭᱤᱞ ᱨᱮ ᱜᱮᱢ ᱠᱚ ᱮᱱᱮᱡ ᱠᱟᱱᱟ ᱜᱮᱢ ᱮᱱᱮᱡ ᱛᱮ ᱴᱟᱭᱤᱢ ᱠᱚ ᱯᱟᱥ ᱮᱜᱼᱟ ᱚᱞᱚᱜ ᱠᱚᱨᱮ ᱛᱟᱠᱚ ᱠᱚᱢ ᱡᱩᱨᱤᱜ ᱠᱟᱱᱟ ᱤᱧᱫᱚ ᱚᱞᱦᱚᱸ ᱵᱟᱠᱚ ᱯᱟᱥ ᱫᱟᱲᱮᱭᱟᱜ ᱠᱟᱱᱟ ᱵᱮᱥ ᱪᱮᱦᱨᱟ ᱛᱮ ᱠᱚᱢ ᱱᱚᱢᱵᱚᱨ ᱠᱚ ᱫᱚᱦᱚᱭᱮᱜᱼᱟ ᱟᱨ ᱚᱱᱟ ᱥᱟᱞᱟᱜ ᱛᱮ ᱱᱩᱠᱩ ᱜᱤᱫᱽᱨᱟᱹ ᱡᱟᱦᱟᱸ ᱛᱤᱱᱟᱹᱜ ᱵᱚᱞ ᱮᱱᱮᱡ ᱠᱨᱤᱠᱮᱴ ᱮᱱᱮᱡ ᱦᱚᱸᱠᱤ ᱮᱱᱮᱡ ᱵᱷᱚᱞᱤᱵᱚᱞ ᱮᱱᱮᱡ ᱱᱚᱣᱟ ᱠᱚ ᱡᱩᱫᱤ ᱠᱚ ᱮᱱᱮᱡᱼᱟ ᱮᱱᱠᱷᱟᱱ ᱟᱠᱚᱣᱟᱜ ᱞᱟᱭᱤᱯᱷ ᱨᱮ ᱦᱚᱲᱢᱚ ᱴᱷᱤᱠ ᱛᱟᱦᱮᱱᱟ ᱚᱱᱟ ᱥᱟᱶᱛᱮ ᱡᱟᱦᱟᱸ ᱛᱤᱸᱥ ᱵᱮᱥ ᱠᱚ ᱮᱱᱮᱡ ᱤᱫᱤ ᱞᱮᱠᱷᱟᱱ ᱱᱮᱥᱱᱮᱞ ᱛᱮᱦᱚᱸ ᱠᱚ ᱥᱮᱱ ᱫᱟᱲᱮᱭᱟᱜᱼᱟ ᱱᱚᱝᱠᱟ ᱠᱟᱛᱮᱫ ᱟᱨ ᱟᱠᱚ ᱚᱞᱚᱜ ᱯᱟᱲᱦᱟᱣ ᱨᱮᱦᱚᱸ ᱜᱳᱴᱟ ᱫᱤᱱ ᱱᱚᱣᱟ ᱵᱟᱝ ᱮᱱᱮᱡ ᱠᱟᱛᱮᱫ ᱠᱤᱪᱷᱩ ᱟᱫᱷᱟ ᱜᱷᱚᱱᱴᱟ ᱜᱟᱱ ᱮᱱᱮᱡ ᱨᱮᱭᱟᱜ ᱴᱟᱭᱤᱢ ᱠᱟᱱᱟ ᱤᱱᱟᱹ ᱮᱱᱮᱡ ᱵᱟᱲᱟ ᱠᱟᱛᱮᱫ ᱚᱞᱚᱜ ᱦᱚᱸᱠᱚ ᱫᱟᱲᱮᱭᱟᱜᱼᱟ ᱟᱨ ᱱᱚᱣᱟ ᱯᱷᱳᱱ ᱨᱮ ᱜᱮᱢ ᱮᱱᱮᱡ ᱞᱟᱹᱜᱤᱫ ᱛᱮ ᱜᱳᱴᱟ ᱫᱤᱱ ᱟᱠᱚ ᱜᱮᱢ ᱜᱮᱠᱚ ᱮᱱᱮᱡ ᱠᱟᱱᱟ ᱚᱱᱟᱛᱮ ᱜᱤᱫᱽᱨᱟᱹ ᱠᱷᱟᱨᱟᱯ ᱪᱟᱵᱟᱜ ᱠᱟᱱᱟ ᱠᱚ ᱚᱞᱚᱜ ᱨᱮ ᱵᱟᱠᱚ ᱢᱚᱱᱟ ᱟᱭᱳᱼᱵᱟᱵᱟ ᱠᱚᱦᱚᱸ ᱵᱟᱠᱚ ᱠᱷᱟᱹᱛᱤᱨ ᱟᱠᱚᱣᱟ ᱟᱨ ᱢᱮᱛᱟ ᱠᱚ ᱨᱮᱦᱚᱸ ᱵᱟᱠᱚ ᱟᱸᱡᱚᱢᱟ ᱢᱮᱫ ᱠᱚᱦᱚᱸ ᱠᱟᱬᱟᱜ ᱠᱟᱱᱟ ᱞᱩᱛᱩᱨ ᱠᱚᱦᱚᱸ ᱠᱟᱞᱟᱜ ᱠᱟᱱᱟ